ᱵᱮᱝᱜᱚᱞ ᱦᱚᱲᱫᱚ ᱟᱠᱩᱣᱟᱜ ᱞᱟᱠᱪᱟᱨ ᱟᱹᱰᱤ ᱡᱩᱛ ᱥᱟᱺᱦᱤᱧ ᱜᱮᱠᱩ ᱢᱟᱱᱟᱣᱟ ᱵᱟᱦᱟ ᱦᱩᱭᱩᱜ ᱥᱚᱨᱦᱟᱭ ᱦᱩᱭᱩᱜ ᱢᱟᱜ ᱢᱚᱬᱮ ᱦᱩᱭᱩᱜ ᱥᱮ ᱠᱟᱨᱟᱢ ᱮᱱᱮᱡ ᱦᱩᱭᱩᱜ ᱥᱮ ᱵᱟᱯᱞᱟ ᱵᱷᱟᱸᱰᱟᱱ ᱡᱟᱱᱟᱢ ᱪᱷᱟᱹᱴᱭᱟᱹᱨ ᱡᱚᱛᱚᱜᱮ ᱱᱟᱭ ᱱᱟᱯᱟᱭ ᱛᱮᱜᱮᱠᱩ ᱢᱟᱱᱟᱣᱟ ᱟᱠᱩᱣᱟᱜ ᱞᱟᱭ ᱞᱟᱠᱪᱟᱨ ᱠᱚ ᱛᱤᱸᱜᱩ ᱠᱮᱴᱮᱡ ᱟᱠᱟᱫᱟ ᱱᱚᱣᱟ ᱧᱮᱞᱛᱮ ᱟᱹᱰᱤ ᱨᱟᱹᱥᱠᱟᱹᱜᱤ ᱵᱩᱡᱷᱟᱹᱜᱼᱟ ᱡᱚᱛᱚᱦᱚᱲ ᱡᱩᱢᱤᱫ ᱠᱟᱛᱮ ᱢᱤᱫ ᱛᱟᱞ ᱛᱮᱠᱩ ᱮᱱᱮᱡ ᱥᱮᱨᱮᱧᱟ ᱜᱤᱫᱽᱨᱟᱹ ᱦᱩᱭᱩᱜ ᱦᱟᱲᱟᱢ ᱦᱩᱭᱩᱜ ᱵᱩᱰᱷᱤ ᱦᱩᱭᱩᱜ ᱛᱤᱨᱮ ᱛᱤ ᱥᱟᱵ ᱠᱟᱛᱮ ᱠᱩ ᱮᱱᱮᱡ ᱥᱮᱨᱮᱧᱟ ᱠᱚᱲᱟ ᱫᱚᱠᱚ ᱨᱩᱭᱟ ᱠᱩᱲᱤ ᱫᱚᱠᱚ ᱥᱮᱨᱮᱧᱟ ᱟᱹᱰᱤ ᱢᱚᱡᱽ ᱛᱩᱢᱫᱟᱜ ᱴᱟᱢᱟᱠ ᱨᱮᱜᱽᱲᱟ ᱨᱮᱛᱮ ᱰᱟᱸᱰᱟ ᱢᱮᱥᱠᱚᱡ ᱞᱟᱸᱫᱟ ᱥᱟᱶᱛᱮ ᱡᱟᱸᱜᱟ ᱠᱚ ᱠᱚᱞᱥᱟᱭᱟ ᱟᱹᱰᱤ ᱱᱟᱭᱱᱟᱯᱟᱭ ᱛᱮᱜᱮᱠᱚ ᱢᱟᱱᱟᱣᱟ